ᱤᱧ ᱨᱮᱱ ᱜᱟᱛᱮ ᱠᱩᱲᱤᱭᱟᱜ ᱵᱟᱯᱞᱟ ᱛᱟᱦᱮᱸ ᱠᱟᱱᱟ ᱫᱤᱭᱮ ᱯᱷᱤᱞᱤᱯ ᱠᱟᱨᱰ ᱛᱮ ᱢᱤᱫᱴᱮᱱ ᱥᱟᱹᱲᱤᱧ ᱚᱰᱟᱨ ᱞᱮᱫᱟ ᱯᱟᱸᱪᱮᱭ ᱡᱩᱱ ᱫᱤᱭᱮ ᱦᱮᱡ ᱞᱮᱱᱟ ᱯᱚᱱᱮᱨᱚᱭ ᱡᱩᱱ ᱫᱤᱭᱮ ᱧᱮᱞ ᱠᱤᱫᱟᱹᱧ ᱠᱷᱩᱞᱟᱹᱣ ᱠᱟᱛᱮᱫ ᱫᱤᱭᱮ ᱟᱹᱰᱤ ᱢᱚᱸᱡᱽ ᱧᱮᱞᱚᱜ ᱠᱟᱱᱟ ᱡᱮ ᱠᱟᱞᱟᱨ ᱤᱧ ᱠᱷᱚᱡᱚᱜ ᱠᱟᱱ ᱛᱟᱦᱮᱸ ᱥᱮ ᱠᱟᱞᱟᱨ ᱜᱮ ᱦᱮᱡ ᱟᱠᱟᱱᱟ